ᱱᱚᱣᱟ ᱴᱚᱴᱷᱟᱨᱮᱫᱚ ᱵᱟᱹᱲᱛᱤ ᱠᱟᱛᱮᱫ ᱡᱤᱭᱳ ᱱᱮᱴᱚᱣᱟᱨᱠ ᱥᱤᱢᱜᱮ ᱵᱮᱣᱦᱟᱨᱚᱜ ᱠᱟᱱᱟ ᱤᱧᱦᱚᱸ ᱡᱤᱭᱳ ᱥᱤᱢᱜᱮᱧ ᱵᱮᱣᱦᱟᱨᱮᱫᱟ ᱱᱚᱰᱮᱫᱚ ᱟᱞᱮᱫᱚ ᱵᱟᱡᱟᱨ ᱠᱷᱚᱱᱫᱚ ᱟᱹᱰᱤ ᱥᱟᱺᱜᱤᱧᱨᱮ ᱢᱮᱱᱟᱜᱞᱮᱭᱟ ᱚᱱᱟᱛᱮ ᱟᱞᱮᱫᱚ ᱱᱮᱴᱚᱣᱟᱨᱠ ᱨᱮᱭᱟᱜ ᱵᱮᱣᱦᱟᱨᱛᱮᱫ ᱫᱚ ᱟᱹᱰᱤ ᱠᱚᱢᱜᱮᱞᱮ ᱧᱟᱢᱮᱫ ᱠᱟᱱᱟ ᱪᱮᱫᱟᱜ ᱥᱮ ᱟᱞᱮᱫᱚ ᱟᱹᱛᱩᱼᱫᱤᱥᱚᱢ ᱨᱮᱫᱚ ᱠᱤᱪᱷᱤ ᱯᱨᱚᱵᱽᱞᱮᱢ ᱦᱩᱭᱩᱜ ᱠᱟᱱᱟ ᱡᱮ ᱥᱟᱺᱜᱤᱧ ᱜᱮᱭᱟ ᱢᱮᱱᱛᱮ ᱟᱨ ᱢᱮᱱᱟᱜ ᱨᱮᱦᱚᱸ ᱡᱤᱭᱳ ᱱᱮᱴᱚᱣᱟᱨᱠ ᱢᱮᱱᱠᱷᱟᱱ ᱚᱱᱟ ᱟᱹᱰᱤ ᱟᱹᱛᱩᱠᱷᱚᱱ ᱥᱟᱺᱜᱤᱧᱨᱮ ᱞᱟᱜᱟᱣ ᱟᱠᱟᱱᱟ ᱚᱱᱟᱛᱮ ᱟᱞᱮ ᱵᱮᱥᱴᱷᱤᱠ ᱵᱟᱝᱞᱮ ᱵᱮᱣᱦᱟᱨ ᱫᱟᱲᱮᱭᱟᱜ ᱠᱟᱱᱟ ᱚᱠᱛᱚ ᱡᱟᱹᱱᱤᱡ ᱮᱱᱟᱝ ᱱᱮᱴᱚᱣᱟᱨᱠᱮ ᱥᱟᱵᱟ ᱟᱨ ᱱᱚᱣᱟ ᱠᱚᱨᱮᱫᱚ ᱡᱚᱛᱚᱦᱚᱲᱜᱮ ᱡᱤᱭᱳ ᱱᱮᱴᱚᱣᱟᱨᱠ ᱞᱟᱜᱟᱣ ᱞᱟᱹᱜᱤᱫᱠᱚ ᱪᱮᱥᱴᱟ ᱚᱪᱚᱭᱮᱫᱟ ᱟᱞᱮᱦᱚᱸ ᱚᱱᱟᱜᱮᱞᱮ ᱨᱤᱠᱟᱹᱭᱫᱟ ᱪᱮ ᱞᱚᱜᱚᱱ ᱠᱷᱚᱱ ᱞᱚᱜᱚᱱ ᱟᱞᱮ ᱱᱚᱣᱟ ᱴᱚᱴᱷᱟᱨᱮ ᱡᱤᱭᱳ ᱱᱮᱴᱚᱣᱟᱨᱠ ᱞᱟᱜᱟᱜ ᱢᱟ ᱟᱨ ᱟᱞᱮᱭᱟᱜ ᱡᱤᱭᱳ ᱯᱷᱳᱱᱨᱮ ᱱᱚᱣᱟ ᱱᱟᱯᱟᱭᱛᱮᱞᱮ ᱵᱮᱣᱦᱟᱨ ᱫᱟᱲᱮᱭᱟᱜ ᱢᱟ ᱡᱤᱭᱳ ᱱᱮᱴᱚᱣᱟᱨᱠᱞᱮ ᱧᱟᱢ ᱢᱟ ᱩᱥᱟᱹᱨᱟ ᱠᱷᱚᱱ ᱩᱥᱟᱹᱨᱟ ᱟᱞᱮᱭᱟᱜ ᱱᱚᱣᱟᱜᱮ ᱟᱨᱫᱟᱥ ᱠᱟᱱᱟ